ᱵᱤᱨᱵᱷᱩᱢ ᱦᱚᱱᱚᱛ ᱨᱮᱭᱟᱜ ᱥᱛᱷᱟᱱᱤᱭᱚ ᱥᱚᱨᱠᱟᱨ ᱟᱨ ᱨᱟᱡᱽᱟᱹᱨᱤ ᱫᱚᱞ ᱫᱚ ᱛᱨᱤᱱᱚᱢᱩᱞ ᱠᱚᱝᱜᱨᱮᱥ ᱵᱤᱨᱵᱷᱩᱢ ᱦᱚᱱᱚᱛ ᱨᱮᱱ ᱠᱤᱪᱷᱩᱜᱟᱱ ᱵᱤᱫᱷᱟᱭᱚᱠᱟᱜ ᱧᱩᱛᱩᱢ ᱫᱚ ᱥᱨᱤᱢᱚᱛᱤ ᱥᱚᱛᱟᱵᱫᱤ ᱨᱟᱭ ᱥᱨᱤ ᱚᱥᱤᱛ ᱠᱩᱢᱟᱨ ᱢᱟᱞ ᱥᱨᱤ ᱨᱟᱱᱟ ᱥᱤᱝᱦᱚ ᱱᱩᱠᱩᱫᱚ ᱦᱚᱲᱠᱚ ᱠᱚᱣᱟᱜ ᱩᱛᱷᱱᱟᱹᱣ ᱞᱟᱹᱜᱤᱫ ᱟᱹᱰᱤᱜᱮᱠᱚ ᱠᱟᱹᱢᱤᱭᱟᱠᱟᱫᱟ ᱚᱱᱟᱠᱚ ᱢᱩᱫᱽ ᱨᱮ ᱦᱚᱨ ᱰᱟᱦᱟᱨ ᱫᱟᱜ ᱟᱨ ᱵᱟᱥ ᱴᱨᱮᱱ ᱱᱚᱶᱟᱠᱚ ᱠᱚ ᱵᱮᱱᱟᱣ ᱨᱟᱠᱟᱵ ᱟᱠᱟᱫᱟ